ᱵᱟᱸᱠᱩᱲᱟ ᱡᱮᱞᱟ ᱨᱮᱱᱟᱜ ᱦᱟᱥᱟ ᱰᱩᱝᱨᱤ ᱟᱛᱳ ᱨᱮ ᱢᱤᱫᱴᱟᱹᱝ ᱟᱭ ᱥᱤ ᱰᱤ ᱮᱥ ᱢᱮᱱᱟᱜᱼᱟ ᱚᱝᱜᱚᱱᱣᱟᱲᱤ ᱠᱮᱱᱫᱨᱚ ᱟᱭ ᱥᱤ ᱰᱤ ᱮᱥ ᱚᱝᱜᱚᱱᱣᱟᱲᱤ ᱠᱮᱱᱫᱨᱚ ᱢᱮᱱᱠᱷᱟᱱ ᱚᱸᱰᱮ ᱜᱮ ᱫᱩ ᱵᱚᱪᱷᱚᱨ ᱠᱷᱚᱱ ᱠᱟᱹᱴᱤᱡ ᱜᱤᱫᱽᱨᱟᱹ ᱠᱚ ᱵᱷᱩᱨᱛᱤ ᱠᱚᱣᱟ ᱫᱩ ᱵᱚᱪᱷᱚᱨ ᱠᱷᱚᱱ ᱠᱚ ᱵᱷᱩᱨᱛᱤ ᱠᱚᱣᱟ ᱠᱟᱹᱴᱤᱡ ᱜᱤᱫᱽᱨᱟᱹ ᱚᱸᱰᱮ ᱜᱮ ᱚ ᱟ ᱨᱳᱥᱥᱚᱭ ᱫᱤᱨᱜᱷᱟᱹᱭ ᱠᱚ ᱯᱟᱲᱦᱟᱣ ᱠᱚᱣᱟ ᱚᱸᱰᱮ ᱠᱷᱚᱱ ᱯᱟᱲᱦᱟᱣ ᱯᱩᱨᱟᱹᱣ ᱠᱟᱛᱮᱜ ᱪᱟᱨ ᱵᱚᱪᱷᱚᱨ ᱜᱟᱱ ᱯᱟᱸᱪ ᱵᱚᱪᱷᱚᱨ ᱵᱚᱭᱚᱥ ᱦᱳᱭᱞᱮᱱ ᱠᱷᱟᱱ ᱤᱫᱤ ᱠᱚᱣᱟ ᱠᱚ ᱯᱨᱟᱭᱢᱟᱨᱤ ᱤᱥᱠᱩᱞ ᱯᱨᱟᱭᱢᱟᱨᱤ ᱤᱥᱠᱩᱞ ᱨᱮ ᱤᱫᱤ ᱠᱟᱛᱮᱜ ᱚᱸᱰᱮ ᱦᱚᱸ ᱵᱷᱩᱨᱛᱤ ᱠᱚᱣᱟ ᱠᱚ ᱵᱷᱩᱨᱛᱤ ᱠᱟᱛᱮᱜ ᱜᱟᱨᱡᱮᱱ ᱤᱫᱤ ᱠᱟᱛᱮᱜ ᱟᱲᱟᱭ ᱛᱷᱮᱠᱮ ᱛᱤᱱᱥᱚ ᱴᱟᱠᱟ ᱵᱷᱩᱨᱛᱤ ᱯᱷᱤ ᱠᱚ ᱦᱟᱛᱟᱣᱟ ᱚᱸᱰᱮ ᱵᱷᱩᱨᱛᱤ ᱠᱟᱛᱮᱜ ᱯᱷᱳᱨ ᱮ ᱯᱟᱥ ᱠᱮᱫᱟ ᱯᱷᱳᱨ ᱯᱟᱥ ᱠᱟᱛᱮᱜ ᱟᱨᱚ ᱦᱟᱭ ᱤᱥᱠᱩᱞ ᱠᱚ ᱤᱫᱤ ᱠᱮᱫ ᱠᱚᱣᱟ ᱦᱟᱭ ᱤᱥᱠᱩᱞ ᱨᱮ ᱤᱫᱤ ᱠᱟᱛᱮᱜ ᱚᱸᱰᱮ ᱦᱚᱸ ᱵᱷᱩᱨᱛᱤ ᱯᱷᱤ ᱠᱚ ᱦᱟᱛᱟᱣᱟ ᱯᱟᱸᱪ ᱛᱷᱮᱠᱮ ᱪᱷᱚᱥᱚ ᱴᱟᱠᱟ ᱵᱷᱩᱨᱛᱤ ᱠᱟᱛᱮᱜ ᱟᱨᱚ ᱢᱟᱨᱟᱝ ᱠᱚ ᱛᱮᱭᱟᱨ ᱮᱱᱟ ᱢᱟᱨᱟᱝ ᱛᱮᱭᱟᱨ ᱠᱟᱛᱮᱜ ᱚᱠᱚᱭ ᱫᱚ ᱰᱟᱠᱴᱟᱨᱤ ᱞᱟᱭᱤᱱ ᱛᱮ ᱯᱟᱲᱦᱟᱜ ᱠᱟᱱᱟᱭ ᱚᱠᱚᱭ ᱫᱚ ᱢᱟᱥᱴᱟᱨᱤ ᱰᱤᱜᱽᱨᱤ ᱠᱚᱨᱟᱣ ᱮᱫᱟᱭ ᱚᱠᱚᱭ ᱫᱚ ᱱᱟᱨᱥᱚᱜ ᱠᱟᱱᱟᱭ ᱚᱠᱚᱭ ᱫᱚ ᱪᱟᱥ ᱵᱟᱥ ᱮ ᱠᱟᱹᱢᱤ ᱮᱫᱟ ᱱᱟᱱᱟ ᱨᱚᱠᱚᱢ ᱠᱟᱹᱢᱤᱭᱟᱱ ᱠᱚ ᱛᱮᱭᱟᱨᱚᱜ ᱠᱟᱱᱟ